ᱢᱤᱫᱴᱮᱱ ᱵᱷᱟᱹᱜᱤᱢ ᱠᱟᱹᱢᱤ ᱞᱮᱠᱷᱟᱱ ᱵᱷᱟᱹᱜᱤ ᱠᱟᱹᱢᱤ ᱨᱮ ᱡᱩᱫᱤ ᱡᱚᱭᱮᱱ ᱢᱟᱱᱮ ᱥᱮᱞᱮᱫᱚᱜ ᱮᱢ ᱢᱮᱱ ᱞᱮᱠᱷᱟᱱ ᱛᱟᱦᱞᱮ ᱫᱚ ᱟᱭᱢᱟ ᱨᱚᱠᱚᱢ ᱢᱩᱥᱠᱤᱞᱟᱜ ᱜᱮ ᱦᱤᱡᱩᱜᱚᱜᱼᱟ ᱠᱟᱨᱚᱱ ᱚᱲᱟᱜ ᱨᱮᱱ ᱦᱚᱲ ᱠᱚ ᱵᱟᱠᱚ ᱠᱩᱥᱤᱭᱟᱜᱼᱟ ᱢᱤᱫᱴᱮᱡ ᱠᱟᱹᱢᱤ ᱨᱮ ᱥᱮᱞᱮᱫᱚᱜ ᱤᱧ ᱢᱮᱱᱞᱮᱫᱟ ᱚᱲᱟᱜ ᱨᱮᱱ ᱦᱚᱲ ᱵᱟᱠᱚ ᱠᱩᱥᱤᱭᱟᱜ ᱠᱟᱱᱟ ᱢᱤᱫᱴᱮᱡ ᱠᱩᱲᱤ ᱦᱚᱯᱚᱱ ᱟᱢ ᱫᱚ ᱚᱱᱟ ᱠᱟᱹᱢᱤ ᱨᱮᱫᱚ ᱟᱞᱚᱢ ᱥᱮᱞᱮᱫᱚᱜᱼᱟ ᱥᱮ ᱦᱚᱸᱜᱼᱚᱭ ᱵᱟᱨᱦᱮ ᱡᱟᱠ ᱯᱳᱥᱴᱤᱝᱚᱜ ᱦᱩᱭᱩᱜᱼᱟ ᱵᱟᱨᱦᱮ ᱨᱮ ᱱᱤᱭᱟᱹ ᱠᱚᱫᱚ ᱵᱟᱠᱚ ᱠᱩᱥᱤᱭᱟᱜ ᱠᱟᱱᱟ ᱥᱮ ᱟᱛᱩ ᱨᱮᱱ ᱦᱚᱲ ᱠᱚᱦᱚᱸ ᱟᱭᱢᱟ ᱨᱚᱠᱚᱢ ᱦᱟᱱᱟᱱᱟᱣᱟ ᱠᱚ ᱤᱭᱟᱹ ᱭᱟ ᱡᱮ ᱢᱚᱡᱽ ᱠᱟᱹᱢᱤ ᱨᱮᱢ ᱴᱟᱞᱟᱣ ᱞᱮᱱᱠᱷᱟᱱ ᱫᱚ ᱡᱟᱦᱟᱸᱭ ᱜᱮ ᱡᱟᱦᱟᱸᱭ ᱜᱮ ᱦᱟᱱᱟᱼᱱᱟᱣᱟᱭ ᱨᱚᱲ ᱜᱚᱫᱟ ᱢᱮᱱ ᱜᱚᱫᱟ ᱠᱚ ᱤᱭᱟᱹᱭᱟ ᱱᱤᱛᱳᱜ ᱟᱢ ᱡᱩᱫᱤ ᱵᱷᱟᱹᱜᱤ ᱪᱟᱹᱠᱨᱤ ᱧᱟᱢᱮᱢ ᱢᱮᱱᱠᱷᱟᱱ ᱢᱟᱥᱴᱟᱨᱤ ᱵᱟ ᱟᱭᱢᱟ ᱠᱤᱪᱷᱩ ᱟᱨ ᱢᱤᱫᱴᱮᱱ ᱟᱨᱢᱤ ᱠᱚ ᱯᱩᱞᱤᱥ ᱠᱚ ᱛᱟᱞᱦᱮ ᱟᱭᱢᱟ ᱠᱤᱪᱷᱩ ᱯᱨᱚᱵᱽᱞᱮᱢ ᱦᱩᱭᱩᱜᱚᱜᱼᱟ ᱵᱚᱞᱮ ᱦᱟᱱᱟ ᱯᱟᱭᱥᱟ ᱮᱢᱚᱜ ᱦᱩᱭᱩᱜᱚᱜᱼᱟ ᱥᱮ ᱦᱟᱱᱟᱼᱱᱟᱣᱟ ᱦᱟᱭᱤᱴ ᱨᱮ ᱤᱭᱟᱹ ᱤᱭᱟᱹ ᱢᱮᱭᱟᱭ ᱟᱭᱢᱟ ᱠᱤᱪᱷᱩ ᱴᱟᱠᱟ ᱠᱚ ᱠᱷᱚᱡᱚᱜ ᱠᱟᱱᱟ ᱟᱹᱰᱤ ᱰᱷᱮᱨᱼᱰᱷᱮᱨ ᱴᱟᱠᱟ ᱞᱟᱜᱟᱜᱼᱟ ᱚᱱᱠᱟᱱᱟᱜ ᱟᱭᱢᱟ ᱠᱤᱪᱷᱩ ᱥᱚᱢᱚᱥᱥᱟ ᱦᱤᱡᱩᱜᱚᱜᱼᱟ